ᱦᱮᱸ ᱱᱤᱛᱳᱜ ᱤᱧᱟᱹᱜ ᱵᱤᱡᱽᱞᱤ ᱱᱤᱛᱳᱜ ᱵᱟᱹᱲᱤᱡ ᱟᱠᱟᱱ ᱛᱤᱧᱟᱹ ᱱᱚᱣᱟ ᱤᱧᱟᱹᱜ ᱡᱟᱦᱟᱸᱴᱟᱜ ᱢᱚᱥᱥᱤ ᱤᱭᱟᱹ ᱢᱮᱱᱟᱜᱼᱟ ᱡᱟᱦᱟᱸᱴᱟᱜ ᱪᱮᱫ ᱠᱚ ᱢᱮᱛᱟᱜ ᱠᱟᱱᱟ ᱚᱱᱟ ᱡᱟᱦᱟᱸᱱᱟᱜ ᱢᱮᱱ ᱵᱳᱨᱰ ᱚᱱᱟ ᱜᱮ ᱵᱟᱹᱲᱤᱡ ᱟᱠᱟᱱ ᱪᱚᱝ ᱪᱮᱫ ᱪᱚᱝ ᱠᱟᱨᱮᱱᱴ ᱵᱟᱭ ᱥᱟᱵ ᱮᱫᱟ ᱟᱨ ᱡᱟᱦᱟᱸ ᱴᱷᱮᱱ ᱤᱧ ᱞᱟᱜᱟᱣ ᱮᱫᱟ ᱚᱱᱟ ᱦᱚᱸ ᱵᱟᱝ ᱞᱟᱜᱟᱜ ᱠᱟᱱᱟ ᱟᱨ ᱪᱟᱞᱟᱜ ᱠᱟᱱ ᱨᱮᱦᱚᱸ ᱠᱚᱢ ᱵᱷᱳᱞᱴᱮᱡᱚᱜ ᱠᱟᱱᱟ ᱚᱯᱷ ᱰᱟᱣᱩᱱ ᱚᱜ ᱠᱟᱱᱟ ᱚᱱᱟ ᱡᱮᱢᱚᱱ ᱤᱧᱟᱹᱜ ᱞᱚᱜᱚᱱ ᱦᱮᱡ ᱠᱟᱛᱮᱫ ᱵᱤᱡᱽᱞᱤ ᱚᱯᱷᱤᱥ ᱨᱮᱱ ᱦᱮᱡ ᱠᱟᱛᱮᱫ ᱤᱧᱟᱹᱜ ᱧᱮᱞ ᱠᱟᱹᱛᱤᱧ ᱯᱮ ᱟᱨ ᱵᱮᱥᱛᱮ ᱪᱟᱬᱮ ᱢᱟᱲᱮ ᱢᱮᱨᱟ ᱢᱚᱛ ᱠᱟᱹᱛᱤᱧ ᱯᱮ ᱛᱟᱦᱤ ᱤᱧᱟᱹᱜ ᱡᱟᱦᱟᱸᱱᱟᱜ ᱱᱤᱛᱳᱜ ᱟᱨᱡᱟᱣ ᱵᱤᱨᱡᱟᱹᱣ ᱟᱠᱟᱫᱟᱹᱧ ᱚᱱᱟ ᱫᱟᱜ ᱦᱚᱸ ᱵᱟᱝ ᱪᱟᱹᱞᱩᱜ ᱠᱟᱱᱟ ᱪᱮᱫ ᱦᱚᱸ ᱵᱟᱝ ᱪᱤᱠᱟᱹᱜ ᱠᱟᱱᱟ ᱠᱟᱨᱮᱱᱴ ᱴᱷᱤᱠ ᱵᱟᱹᱱᱩᱜᱼᱟ ᱚᱱᱟ ᱪᱟᱬ ᱢᱟᱲ ᱞᱚᱜᱚᱱ ᱠᱟᱛᱮᱫ ᱦᱮᱡ ᱠᱟᱛᱮᱫ ᱴᱷᱤᱠ ᱴᱷᱟᱠ ᱞᱮᱠᱷᱟᱱ ᱫᱚ ᱞᱟᱦᱟ ᱥᱮᱫ ᱤᱧᱟᱹᱜ ᱵᱤᱠᱟᱥ ᱪᱟᱞᱟᱜᱼᱟ ᱛᱚ ᱵᱤᱡᱽᱞᱤ ᱚᱯᱷᱤᱥ ᱠᱷᱚᱱ ᱦᱮᱡ ᱠᱟᱛᱮᱫ ᱤᱧᱟᱹᱜ ᱴᱷᱤᱠ ᱴᱷᱟᱠ ᱠᱟᱛᱤᱧᱟᱯᱮ